ᱤᱧ ᱵᱷᱟᱹᱜᱤ ᱠᱟᱹᱢᱤ ᱥᱩᱡᱳᱜ ᱥᱩᱵᱤᱫᱷᱟᱧ ᱧᱟᱢ ᱞᱮᱠᱷᱟᱱ ᱤᱧ ᱠᱟᱹᱴᱤᱪ ᱠᱟᱹᱴᱤᱪ ᱛᱤᱨᱞᱟᱹ ᱜᱤᱫᱽᱨᱟᱹ ᱠᱚ ᱴᱤᱭᱩᱥᱚᱱᱤᱧ ᱯᱟᱲᱦᱟᱣ ᱠᱮᱠᱚᱣᱟ ᱟᱨ ᱠᱷᱟᱛᱟ ᱠᱚᱞᱚᱢ ᱠᱚᱧ ᱠᱤᱨᱤᱧ ᱠᱮᱠᱚᱣᱟ ᱟᱨ ᱜᱚᱜᱚ ᱛᱟᱠᱚ ᱞᱟᱹᱜᱤᱫ ᱢᱤᱫᱴᱮᱱ ᱫᱚᱞ ᱤᱧ ᱠᱷᱩᱞᱟᱹᱣ ᱫᱟᱲᱮ ᱠᱮᱭᱟ ᱟᱨ ᱚᱱᱟ ᱫᱚᱞ ᱨᱮᱫᱚ ᱤᱧ ᱢᱚᱬᱮ ᱪᱷᱚᱴᱤ ᱥᱮᱞᱟᱭ ᱢᱮᱥᱤᱱ ᱤᱧ ᱠᱤᱨᱤᱧ ᱫᱟᱲᱮ ᱠᱮᱭᱟ ᱟᱨ ᱚᱱᱟ ᱠᱚ ᱥᱮᱞᱟᱭ ᱟᱹᱠᱷᱚᱨᱤᱧ ᱵᱟᱲᱟ ᱠᱟᱛᱮᱫ ᱜᱮ ᱟᱠᱚ ᱨᱮᱱ ᱛᱤᱨᱞᱟᱹ ᱜᱤᱫᱨᱟᱹ ᱛᱟᱠᱚ ᱯᱟᱲᱦᱟᱣ ᱫᱟᱲᱮ ᱟᱠᱚᱣᱟ